ᱦᱮᱸ ᱞᱟᱹᱭ ᱵᱤᱱ ᱟᱪᱪᱷᱟ ᱦᱮᱸ ᱟᱹᱞᱤᱧ ᱦᱚᱭ ᱦᱤᱸᱥᱤᱫ ᱨᱮᱱ ᱥᱟᱬᱮᱥᱤᱭᱟᱹᱞᱤᱧ ᱢᱮᱱᱫᱟ ᱦᱮᱸ ᱱᱤᱛᱚᱜ ᱱᱤᱛᱚᱜ ᱫᱚ ᱢᱮᱱ ᱟᱵᱚ ᱯᱚᱥᱪᱤᱢ ᱵᱚᱝᱜᱚ ᱨᱮᱱᱟᱜ ᱡᱟᱦᱟᱸ ᱦᱚᱭ ᱦᱤᱸᱥᱤᱫ ᱠᱚ ᱢᱮᱱᱟᱜᱼᱟ ᱚᱱᱟ ᱫᱚ ᱰᱷᱮᱨ ᱨᱟᱵᱟᱝ ᱦᱚᱸ ᱵᱟᱝ ᱟᱨ ᱰᱷᱮᱨ ᱞᱚᱞᱚ ᱦᱚᱸ ᱵᱟᱝ ᱚᱱᱟ ᱛᱟᱞᱟ ᱛᱟᱞᱟᱛᱮ ᱡᱟᱦᱟᱸᱴᱟᱜ ᱨᱮ ᱛᱟᱦᱮᱱᱟ ᱟᱞᱮ ᱫᱚ ᱱᱚᱜᱼᱚᱭ ᱵᱟᱹᱭᱥᱟᱹᱠᱷ ᱢᱟᱥ ᱨᱮ ᱦᱚᱭ ᱥᱤᱛᱩᱝ ᱥᱟᱶᱛᱮ ᱡᱟᱹᱯᱩᱫ ᱦᱤᱡᱩᱜ ᱛᱮ ᱚᱱᱟ ᱫᱚᱠᱚ ᱢᱮᱱᱟ ᱠᱟᱞ ᱵᱳᱭᱥᱟᱠᱷᱤ ᱡᱷᱚᱲ ᱟᱫᱚ ᱟᱵᱚ ᱯᱚᱥᱪᱤᱢ ᱵᱚᱝᱜᱚ ᱨᱮᱫᱚ ᱪᱷᱚᱴᱤ ᱵᱟᱨᱚᱴᱤ ᱪᱟᱸᱫᱚ ᱨᱮ ᱚ ᱞᱟᱹᱭᱵᱤᱱ ᱪᱮᱫᱞᱮᱠᱟ ᱵᱟᱠᱚ ᱞᱮᱠᱟ ᱞᱟᱦᱟᱛᱮᱫᱚ ᱢᱮᱱᱠᱷᱟᱱ ᱯᱨᱚᱛᱷᱚᱢ ᱞᱚᱞᱚ ᱦᱤᱡᱩᱜ ᱠᱟᱱ ᱛᱟᱦᱮᱱᱟ ᱞᱚᱞᱚ ᱛᱟᱨᱯᱚᱨ ᱫᱚ ᱡᱟᱹᱯᱩᱫ ᱛᱟᱨᱯᱚᱨ ᱫᱚ ᱨᱟᱵᱟᱝ ᱢᱮᱱᱠᱷᱟᱱ ᱱᱮᱛᱟᱨ ᱫᱚ ᱚᱱᱟ ᱫᱚ ᱮᱠᱫᱚᱢ ᱜᱮ ᱵᱚᱫᱚᱞ ᱪᱟᱵᱟᱣᱟᱠᱟᱱᱟ ᱪᱟᱥᱵᱟᱥ ᱡᱚᱠᱷᱟᱱ ᱫᱚ ᱫᱟᱜ ᱵᱟᱝ ᱦᱤᱡᱩᱜ ᱠᱟᱱᱟ ᱦᱟᱱᱮ ᱡᱚᱠᱷᱚᱱ ᱡᱟᱹᱯᱩᱫ ᱨᱮᱱᱟᱜ ᱥᱚᱢᱚᱭ ᱯᱟᱨᱚᱢᱚᱜ ᱠᱟᱱᱟ ᱡᱟᱹᱯᱩᱫ ᱨᱮᱱᱟᱜ ᱚᱠᱛᱚ ᱯᱟᱨᱚᱢᱚᱜ ᱠᱟᱱᱟ ᱛᱚᱠᱷᱚᱱ ᱫᱚ ᱟᱵᱟᱨ ᱫᱟᱜ ᱮᱫᱟᱭ ᱚᱱᱟ ᱠᱷᱟᱹᱛᱤᱨᱛᱮ ᱡᱟᱦᱟᱸᱭ ᱟᱵᱚ ᱫᱤᱥᱚᱢ ᱨᱮᱱ ᱪᱟᱹᱥᱤᱵᱟᱹᱥᱤ ᱦᱚᱲ ᱠᱚ ᱢᱮᱱᱟᱜ ᱠᱚᱣᱟ ᱩᱱᱠᱩᱣᱟᱜ ᱫᱚ ᱟᱭᱢᱟ ᱜᱮ ᱵᱟᱹᱲᱤᱡ ᱦᱩᱭᱩᱜ ᱠᱟᱱᱟ ᱢᱮᱱᱠᱷᱟᱱ ᱨᱟᱵᱟᱝ ᱥᱚᱢᱚᱭ ᱞᱚᱞᱚ ᱜᱮ ᱵᱩᱡᱷᱟᱹᱜ ᱠᱟᱱᱟ ᱟᱵᱟᱨ ᱞᱚᱞᱚ ᱥᱚᱢᱚᱭ ᱨᱟᱵᱟᱝ ᱵᱩᱡᱷᱟᱹᱜ ᱠᱟᱱᱟ ᱚᱱᱠᱟ ᱠᱷᱟᱹᱛᱤᱨ ᱟᱵᱚᱣᱟᱜ ᱱᱚᱣᱟ ᱦᱚᱭ ᱦᱤᱸᱥᱤᱫ ᱫᱚ ᱟᱹᱰᱤ ᱜᱮ ᱵᱚᱫᱚᱞᱟᱠᱟᱱᱟ ᱢᱮᱱᱠᱷᱟᱱ ᱡᱟᱦᱟᱸ ᱱᱚᱣᱟ ᱠᱚᱫᱚ ᱦᱩᱭᱩᱜ ᱠᱟᱱᱟ ᱟᱵᱚ ᱴᱚᱞᱟᱯᱟᱲᱟ ᱨᱮᱥᱮ ᱱᱤᱭᱟᱹ ᱟᱵᱚᱣᱟᱜ ᱨᱟᱡᱽᱡᱚ ᱨᱮ ᱜᱟᱹᱰᱤ ᱠᱚ ᱵᱷᱤᱲᱟᱠᱟᱱ ᱚᱱᱟ ᱠᱷᱟᱹᱛᱤᱨ ᱟᱨᱦᱚᱸ ᱚᱱᱟ ᱥᱟᱶᱼᱥᱟᱶᱛᱮ ᱢᱮᱱᱟᱜᱼᱟ ᱡᱮ ᱯᱷᱨᱤᱡᱽ ᱠᱚ ᱚᱱᱟ ᱯᱚᱨ ᱫᱚ ᱦᱩᱭᱱᱟ ᱪᱟᱹᱥᱤ ᱠᱚ ᱟᱵᱚᱣᱟᱜ ᱥᱩᱵᱤᱫᱟ ᱞᱟᱹᱜᱤᱫ ᱫᱚ ᱡᱟᱦᱟᱸ ᱠᱚᱵᱚᱱ ᱵᱮᱵᱚᱦᱟᱨᱫᱟ ᱚᱱᱟ ᱠᱚᱫᱚ ᱟᱵᱚᱣᱟᱜ ᱱᱚᱣᱟ ᱠᱤᱪᱨᱤᱡ ᱩᱯᱚᱨ ᱟᱹᱰᱤ ᱜᱮ ᱵᱟᱹᱲᱤᱡ ᱯᱨᱚᱵᱷᱟᱵᱽ ᱦᱩᱭᱩᱜ ᱠᱟᱱᱟ ᱟᱹᱰᱤ ᱵᱟᱹᱲᱤᱡ ᱦᱩᱭᱩᱜ ᱠᱟᱱᱟ ᱢᱮᱱᱠᱷᱟᱱ ᱟᱵᱚ ᱟᱵᱚᱣᱟᱜ ᱥᱩᱵᱤᱫᱟ ᱧᱮᱞᱫᱟᱵᱚᱱ ᱟᱨ ᱱᱚᱣᱟ ᱫᱚ ᱵᱟᱵᱚᱱ ᱧᱮᱞᱫᱟ ᱡᱮ ᱟᱵᱚᱣᱟᱜ ᱱᱚᱣᱟ ᱥᱩᱵᱤᱫᱟ ᱠᱷᱟᱹᱛᱤᱨᱛᱮ ᱟᱵᱚ ᱱᱚᱣᱟ ᱫᱷᱟᱹᱨᱛᱤ ᱨᱮᱱᱟᱜ ᱪᱮᱫ ᱵᱟᱹᱲᱤᱡ ᱦᱩᱭᱩᱜ ᱠᱟᱱᱟ ᱢᱮᱱᱠᱷᱟᱱ ᱟᱱᱴᱟᱨᱠᱴᱤᱠᱟᱨᱮ ᱡᱟᱦᱟᱸ ᱛᱤᱱᱟᱹᱜ ᱚᱱᱟ ᱵᱚᱨᱚᱯ ᱢᱮᱱᱟᱜᱼᱟ ᱚᱱᱟ ᱱᱚᱭᱟᱹ ᱵᱤᱥᱥᱚ ᱩᱥᱱᱟᱭᱚᱱ ᱠᱷᱟᱹᱛᱤᱨᱛᱮ ᱟᱹᱰᱤ ᱵᱚᱨᱚᱯ ᱜᱮ ᱜᱟᱞᱟᱣ ᱪᱟᱵᱟᱣᱟᱠᱟᱱᱟ ᱢᱮᱱᱠᱷᱟᱱ ᱚᱱᱟ ᱫᱟᱜ ᱠᱚ ᱟᱵᱚᱣᱟᱜ ᱱᱤᱭᱟᱹ ᱫᱤᱥᱚᱢ ᱨᱮᱱᱟᱜ ᱥᱚᱢᱩᱫᱨᱚ ᱨᱮ ᱪᱟᱞᱟᱣ ᱠᱟᱛᱮ ᱫᱟᱜ ᱰᱷᱮᱨᱚᱜ ᱠᱟᱱᱟ ᱚᱱᱟ ᱠᱷᱟᱹᱛᱤᱨ ᱟᱭᱢᱟ ᱵᱚᱱᱱᱟ ᱦᱩᱭᱩᱜ ᱠᱟᱱᱟ ᱥᱩᱱᱟᱢᱤ ᱦᱤᱡᱩᱜ ᱠᱟᱱᱟ ᱢᱮᱱᱠᱷᱟᱱ ᱜᱷᱩᱨᱱᱤ ᱡᱷᱚᱲ ᱦᱚᱸ ᱦᱩᱭᱩᱜ ᱠᱟᱱ ᱜᱮᱭᱟ ᱟᱨ ᱪᱮᱫ ᱠᱚ ᱠᱩᱠᱞᱤ ᱢᱮᱱᱟᱜ ᱛᱟᱵᱮᱱᱟ ᱟᱪᱪᱷᱟ ᱟᱨᱦᱚᱸ ᱠᱩᱠᱞᱤ ᱛᱟᱦᱮᱱ ᱠᱷᱟᱱ ᱟᱵᱮᱱ ᱟᱹᱞᱤᱧ ᱵᱮᱱ ᱯᱷᱳᱱ ᱫᱟᱲᱮᱭᱟᱞᱤᱧᱟᱵᱮᱱ